ᱤᱧ ᱢᱤᱫᱴᱟᱝ ᱴᱷᱟᱶ ᱤᱧ ᱧᱮᱞ ᱟᱠᱟᱫᱟ ᱚᱱᱟᱫᱚ ᱢᱩᱨᱥᱤ ᱫᱟᱵᱟᱫ ᱡᱮᱞᱟᱨᱮ ᱢᱮᱱᱟᱜ ᱟᱠᱟᱫᱟ ᱚᱱᱟᱫᱚ ᱦᱟᱡᱟᱨ ᱫᱩᱣᱟᱹᱨ ᱟᱨ ᱱᱚᱣᱟ ᱦᱟᱡᱟᱨ ᱫᱩᱣᱟᱹᱨ ᱫᱚ ᱦᱩᱭᱩᱜ ᱠᱟᱱᱟ ᱩᱱᱤ ᱢᱩᱜᱷᱚᱞ ᱥᱚᱢᱨᱟᱴ ᱥᱟᱡᱟᱦᱟᱱ ᱚᱲᱟᱜ ᱡᱟᱦᱟᱸ ᱫᱚ ᱦᱟᱡᱟᱨᱴᱤ ᱫᱩᱣᱟᱹᱨ ᱢᱮᱱᱟᱜ ᱟᱠᱟᱫᱟ ᱟᱨ ᱚᱱᱟ ᱵᱷᱤᱛᱨᱤ ᱨᱮ ᱟᱹᱰᱤ ᱞᱮᱠᱟᱱᱟᱜ ᱥᱟᱯᱟᱵ ᱢᱮᱱᱟᱜ ᱟᱠᱟᱫᱟ ᱡᱟᱦᱟᱸ ᱫᱚ ᱨᱟᱡᱟᱣᱟᱜ ᱩᱱᱤᱭᱟᱜ ᱦᱚᱨᱚᱜ ᱟᱜ ᱟᱨ ᱩᱱᱤᱭᱟᱜ ᱮᱢᱟᱱᱟᱜ ᱵᱮᱵᱚᱦᱟᱨᱟᱜ ᱡᱤᱱᱤᱥᱠᱩ ᱟᱨ ᱞᱟᱹᱲᱦᱟᱹᱭ ᱨᱮᱱᱟᱜ ᱮᱢᱟᱱᱟᱜ ᱥᱟᱯᱟᱵ ᱠᱩ ᱢᱮᱱᱟᱜ ᱟᱠᱟᱫᱟ ᱟᱨ ᱫᱩᱣᱟᱹᱨ ᱫᱚ ᱚᱠᱟᱥᱮᱫ ᱠᱷᱚᱱ ᱚᱠᱟᱥᱮᱫ ᱢᱩᱪᱟᱹᱛᱚᱜ ᱠᱟᱱᱟ ᱤᱧᱫᱚ ᱧᱮᱞ ᱠᱟᱛᱮᱫ ᱪᱮᱫᱜᱤ ᱵᱟᱹᱧ ᱵᱩᱡᱷ ᱫᱟᱲᱤᱭᱟᱠᱟᱫᱟ ᱢᱮᱱᱠᱷᱟᱱ ᱟᱹᱰᱤ ᱩᱛᱟᱹᱨ ᱫᱩᱣᱟᱹᱨ ᱢᱤᱫᱥᱮᱱ ᱠᱷᱚᱡᱞᱮ ᱵᱚᱞᱚ ᱦᱮᱡᱱᱟ ᱟᱨ ᱢᱤᱫᱥᱟ ᱨᱮᱞᱮ ᱩᱰᱩᱜ ᱮᱱᱟ ᱢᱮᱱᱠᱷᱟᱱ ᱚᱸᱰᱮ ᱟᱭᱢᱟᱨᱚᱠᱚᱢ ᱟᱭᱢᱟ ᱞᱮᱠᱟᱱᱟᱜ ᱩᱱᱤᱭᱟᱜ ᱥᱟᱯᱟᱵ ᱢᱮᱱᱟᱜ ᱟᱠᱟᱫᱟ ᱞᱟᱹᱲᱦᱟᱹᱭ ᱨᱮᱱᱟᱜ ᱟᱨ ᱚᱱᱟ ᱚᱲᱟᱜ ᱢᱤᱫ ᱫᱷᱟᱨᱮ ᱨᱮ ᱢᱮᱱᱟᱜ ᱟᱠᱟᱫᱟ ᱴᱟᱺᱰᱤ ᱟᱨ ᱚᱱᱟ ᱴᱟᱺᱰᱤ ᱨᱮ ᱢᱮᱱᱟᱜ ᱟᱠᱟᱫ ᱛᱟᱭᱟ ᱚᱱᱟ ᱡᱟᱦᱟᱸ ᱫᱚᱭ ᱞᱟᱹᱲᱦᱟᱹᱭ ᱞᱮᱱ ᱚᱱᱟ ᱨᱮᱱᱟᱜ ᱢᱤᱫᱴᱟᱝ ᱥᱤᱢᱵᱚᱞᱠᱩ ᱩᱫᱩᱜ ᱟᱠᱟᱫᱟ ᱡᱟᱦᱟᱸ ᱫᱚ ᱢᱤᱥᱤᱱ ᱜᱟᱱ ᱟᱨ ᱠᱷᱚᱱ ᱫᱟᱜ ᱥᱟᱦᱟᱨᱮ ᱢᱤᱫ ᱚᱲᱟᱜ ᱢᱮᱱᱟᱜ ᱟᱠᱟᱫᱟ ᱪᱟᱹᱨᱤᱫᱷᱟᱨᱮ ᱚᱲᱟᱜ ᱟᱨ ᱚᱱᱟ ᱚᱲᱟᱜ ᱛᱟᱞᱟᱨᱮ ᱢᱤᱫᱴᱟᱝ ᱴᱟᱺᱰᱤ ᱢᱮᱱᱟᱜ ᱟᱠᱟᱫᱟ ᱚᱱᱟᱦᱚᱸ ᱢᱤᱫᱴᱟᱝ ᱠᱷᱮᱞᱣᱟᱲ ᱢᱟᱴ ᱞᱮᱠᱟ ᱯᱷᱩᱴᱵᱚᱞ ᱴᱟᱺᱰᱤ ᱞᱮᱠᱟ ᱟᱹᱰᱤ ᱢᱟᱨᱟᱝ ᱟᱨ ᱚᱱᱟ ᱦᱟᱡᱟᱨ ᱫᱩᱣᱟᱹᱨ ᱚᱱᱟ ᱚᱲᱟᱜ ᱟᱲᱤ ᱨᱮᱜᱤ ᱢᱮᱱᱟᱜ ᱟᱠᱟᱫᱟ ᱢᱤᱫᱴᱟᱝ ᱜᱟᱰᱟ ᱚᱱᱟᱫᱚ ᱵᱷᱟᱜᱤ ᱨᱚᱛᱤ ᱜᱟᱰᱟ ᱠᱟᱱᱟ ᱟᱨ ᱩᱱᱥᱩᱢᱟᱹᱭ ᱟᱹᱰᱤᱛᱮᱫ ᱯᱮᱨᱮᱡ ᱟᱠᱟᱱ ᱛᱟᱦᱮᱱᱟ ᱟᱹᱰᱤ ᱢᱚᱪ ᱧᱮᱞᱚᱜ ᱠᱟᱱᱛᱟᱦᱮᱱᱟ ᱟᱨ ᱚᱸᱰᱮ ᱤᱧ ᱛᱤᱥᱦᱚᱸ ᱥᱟᱫᱚᱢ ᱜᱟᱹᱰᱤᱨᱮ ᱵᱟᱹᱧ ᱫᱮᱡ ᱟᱠᱟᱱ ᱛᱟᱦᱮᱱ ᱟᱨ ᱛᱤᱱᱟᱹᱜ ᱦᱚᱲᱞᱮ ᱪᱟᱞᱟᱣᱞᱮᱱ ᱤᱧ ᱨᱮᱱ ᱜᱟᱛᱤᱠᱩ ᱟᱨ ᱥᱟᱱᱟᱢ ᱠᱩ ᱚᱱᱟ ᱥᱟᱫᱚᱢ ᱜᱟᱹᱰᱤ ᱨᱮᱠᱩ ᱫᱮᱡᱚᱜ ᱠᱟᱱᱟ ᱟᱨ ᱤᱧᱦᱚᱸ ᱩᱱᱠᱩ ᱧᱮᱞᱛᱮ ᱥᱟᱫᱚᱢ ᱜᱟᱹᱰᱤ ᱨᱮᱧ ᱫᱮᱡ ᱞᱟᱜᱟᱭᱮᱱᱟ ᱟᱨ ᱚᱸᱰᱮ ᱟᱨᱦᱚᱸ ᱢᱤᱫᱴᱟᱝ ᱧᱮᱞ ᱡᱚᱝ ᱡᱤᱱᱤᱥ ᱮᱢᱟᱱᱜ ᱟᱠᱟᱫᱟ ᱡᱟᱦᱟᱸ ᱫᱚ ᱢᱤᱫᱴᱟᱝ ᱥᱩᱭᱢᱤᱝ ᱯᱩᱞ ᱞᱮᱠᱟᱠᱩ ᱵᱮᱱᱟᱣ ᱟᱠᱟᱫᱟ ᱟᱨ ᱚᱸᱰᱮ ᱦᱟᱠᱩ ᱠᱩ ᱟᱹᱥᱩᱞ ᱟᱠᱟᱫ ᱠᱚᱣᱟ ᱟᱨ ᱩᱱᱠᱩ ᱦᱟᱹᱠᱩ ᱠᱚᱫᱚ ᱡᱚᱢ ᱞᱟᱹᱜᱤᱫ ᱫᱚ ᱵᱟᱝ ᱮᱠᱮᱱ ᱧᱮᱞ ᱵᱟᱲᱟᱭ ᱞᱟᱹᱜᱤᱫ ᱱᱚᱝᱠᱟᱜᱤ ᱟᱹᱰᱤ ᱟᱹᱰᱤ ᱫᱤᱥᱟᱹᱢ ᱠᱷᱚᱱ ᱟᱨ ᱩᱱᱠᱩ ᱟᱭᱢᱟ ᱯᱨᱚᱵᱟᱥᱤᱠᱩ ᱪᱟᱞᱟᱜ ᱠᱟᱱᱟ ᱟᱨ ᱚᱸᱰᱮ ᱧᱮᱞ ᱡᱚᱝ ᱞᱟᱹᱜᱤᱫ ᱛᱮ ᱟᱹᱰᱤ ᱢᱚᱪ ᱟᱨ ᱚᱱᱟ ᱦᱟᱡᱟᱨ ᱫᱩᱣᱟᱹᱨᱤ ᱫᱚ ᱢᱤᱫ ᱨᱟᱡᱟ ᱥᱟᱡᱟᱦᱟᱱ ᱢᱩᱜᱚᱞ ᱥᱚᱢᱨᱟᱴ ᱜᱤᱭ ᱵᱮᱱᱟᱣ ᱞᱮᱫᱟ ᱟᱨ ᱚᱸᱰᱮ ᱩᱱᱤ ᱛᱮᱦᱮᱱᱚᱜ ᱠᱟᱱᱛᱟᱦᱮᱱ ᱟᱨ ᱡᱮ ᱥᱟᱞᱨᱮ ᱞᱟᱹᱲᱦᱟᱹᱭ ᱠᱩ ᱦᱩᱭᱞᱮᱱ ᱚᱱᱟ ᱥᱟᱞ ᱨᱮᱜᱤ ᱚᱱᱮ ᱚᱱᱟ ᱦᱟᱡᱟᱨ ᱫᱩᱣᱟᱹᱨ ᱚᱲᱟᱜ ᱫᱚᱭ ᱵᱮᱱᱟᱣ ᱞᱮᱫᱟ